ᱤᱧᱟᱹᱜ ᱢᱤᱫ ᱚᱱᱚᱬᱦᱮ ᱯᱚᱛᱚᱵ ᱚᱞᱤᱧ ᱪᱟᱹᱞᱩ ᱠᱟᱜᱼᱟ ᱚᱱᱟᱫᱚ ᱟᱹᱣᱨᱤᱧ ᱥᱟᱹᱛᱟ ᱟᱨ ᱚᱱᱟ ᱚᱱᱚᱬᱦᱮ ᱯᱚᱛᱚᱵ ᱨᱮᱭᱟᱜ ᱧᱩᱛᱩᱢ ᱫᱚ ᱦᱩᱭᱩᱜ ᱠᱟᱱᱟ ᱦᱚᱭ ᱡᱤᱣᱤ ᱦᱟᱥᱟ ᱦᱚᱲᱢᱚ ᱟᱫᱚ ᱱᱚᱣᱟ ᱚᱱᱚᱬᱦᱮ ᱨᱮᱫᱚ ᱢᱟᱹᱱᱢᱤ ᱡᱤᱭᱚᱱ ᱢᱟᱹᱱᱢᱤ ᱢᱤᱫ ᱢᱟᱹᱱᱢᱤ ᱡᱟᱱᱟᱢ ᱠᱷᱚᱱ ᱜᱩᱡᱩᱜ ᱦᱟᱹᱵᱤᱡ ᱟᱭᱟᱜ ᱡᱤᱭᱚᱱ ᱨᱮ ᱚᱠᱟ ᱞᱮᱠᱟᱱ ᱜᱷᱚᱴᱚᱱ ᱠᱚ ᱜᱷᱚᱴᱟᱜ ᱠᱟᱱᱟ ᱥᱟᱶᱛᱟ ᱥᱟᱶ ᱟᱨᱵᱟᱝ ᱞᱟᱠᱪᱟᱨ ᱥᱟᱶ ᱟᱨᱵᱟᱝ ᱟᱹᱨᱤᱪᱟᱹᱞᱤ ᱥᱟᱶ ᱚᱱᱟ ᱠᱚ ᱪᱮᱛᱟᱱ ᱨᱮ ᱚᱱᱟ ᱚᱱᱚᱬᱦᱮ ᱯᱚᱛᱚᱵ ᱨᱮᱫᱚ ᱚᱞ ᱦᱩᱭᱟᱠᱟᱱᱟ ᱟᱫᱚ ᱱᱚᱣᱟᱠᱚ ᱯᱟᱲᱦᱟᱣ ᱞᱮᱠᱷᱟᱱ ᱢᱤᱫᱦᱚᱲ ᱡᱩᱫᱤ ᱱᱚᱣᱟ ᱯᱚᱛᱚᱵᱽᱼᱮ ᱯᱟᱲᱦᱟᱣᱟ ᱮᱱᱠᱷᱟᱱ ᱥᱟᱹᱨᱤᱭᱟᱜ ᱠᱟᱛᱷᱟᱜᱮ ᱱᱚᱸᱰᱮ ᱫᱚ ᱢᱟᱹᱱᱢᱤ ᱡᱤᱭᱚᱱ ᱨᱮᱱᱟᱜ ᱥᱟᱹᱨᱤ ᱠᱟᱛᱷᱟ ᱥᱮ ᱜᱷᱚᱴᱚᱱ ᱚᱞᱠᱟᱱᱟ ᱚᱱᱟ ᱯᱟᱲᱦᱟᱣ ᱠᱟᱛᱮᱫ ᱟᱡᱟᱜ ᱡᱤᱭᱚᱱ ᱨᱮ ᱚᱠᱟ ᱞᱮᱠᱟᱭ ᱞᱟᱦᱟᱱᱛᱤᱜᱼᱟ ᱚᱱᱟ ᱤᱫᱤ ᱠᱟᱛᱮᱫ ᱟᱡ ᱟᱨ ᱫᱤᱥ ᱦᱩᱫᱤᱥ ᱥᱮ ᱥᱟᱸᱫᱮᱥᱮ ᱧᱟᱢ ᱫᱟᱲᱮᱭᱟᱜᱼᱟ ᱢᱮᱱᱠᱷᱟᱱ ᱜᱮ ᱟᱭᱟᱜ ᱟᱜᱟᱢ ᱰᱟᱦᱟᱨ ᱛᱟᱭ ᱢᱟᱨᱥᱟᱞᱚᱜᱼᱟ ᱚᱱᱟ ᱫᱤᱥᱟᱹ ᱠᱟᱛᱮᱜᱮ ᱱᱚᱣᱟ ᱚᱱᱚᱬᱦᱮ ᱯᱚᱛᱚᱵ ᱦᱚᱭ ᱡᱤᱣᱤ ᱦᱟᱥᱟ ᱦᱚᱲᱢᱚ ᱫᱚ ᱚᱞ ᱟᱠᱟᱱᱟ ᱚᱱᱟ ᱥᱟᱶᱛᱮ ᱟᱨᱦᱚᱸ ᱠᱟᱹᱦᱱᱤ ᱯᱚᱛᱚᱵ ᱠᱚᱦᱚᱸ ᱚᱞᱫᱚ ᱪᱟᱹᱞᱩ ᱟᱠᱟᱱ ᱜᱮᱭᱟ ᱟᱫᱚ ᱱᱚᱣᱟ ᱚᱱᱚᱬᱦᱮ ᱯᱚᱛᱚᱵ ᱫᱚ ᱦᱟᱜ ᱱᱤᱛᱚᱜ ᱥᱟᱹᱛ ᱪᱮᱛᱟᱱ ᱨᱮ ᱢᱮᱱᱟᱜ ᱠᱟᱜᱼᱟ ᱟᱨ ᱱᱚᱣᱟ ᱠᱚ ᱢᱟᱹᱱᱢᱤ ᱡᱤᱭᱚᱱ ᱨᱮᱱᱟᱜ ᱥᱟᱹᱨᱤ ᱜᱷᱚᱴᱚᱱ ᱥᱮ ᱥᱟᱹᱨᱤ ᱠᱟᱛᱷᱟ ᱱᱚᱣᱟ ᱨᱮᱫᱚ ᱪᱷᱟᱯᱟ ᱥᱮ ᱚᱞ ᱥᱚᱫᱚᱨ ᱟᱠᱟᱱᱟ